ᱥᱚᱦᱨᱟᱭ ᱫᱚ ᱯᱷᱟᱹᱜᱩᱱ ᱵᱚᱸᱜᱟ ᱵᱚᱸᱜᱟᱨᱮ ᱦᱩᱭᱩᱜᱼᱟ ᱯᱷᱟᱹᱜᱩᱱ ᱥᱚᱦᱨᱟᱭ ᱚᱱᱟ ᱫᱚᱠᱚ ᱢᱮᱛᱟᱜ ᱠᱟᱱᱟ ᱡᱟᱦᱟᱸ ᱫᱚ ᱡᱟᱦᱮᱨ ᱡᱟᱦᱮᱨ ᱥᱟᱹᱲᱤᱢ ᱫᱟᱵ ᱠᱟᱛᱮᱫ ᱢᱟᱺᱡᱷᱤ ᱱᱟᱭᱠᱮ ᱵᱚᱸᱜᱟᱼᱵᱩᱨᱩ ᱠᱟᱛᱮᱫ ᱚᱱᱟᱫᱚ ᱯᱷᱟᱹᱜᱩᱱ ᱥᱚᱦᱨᱟᱭ ᱠᱚ ᱢᱮᱛᱟᱜ ᱠᱟᱱᱟ ᱯᱷᱟᱹᱜᱩᱱ ᱵᱚᱸᱜᱟ ᱞᱟᱹᱜᱤᱫ ᱟᱨ ᱡᱮᱢᱚᱱ ᱫᱟᱸᱥᱟᱭ ᱵᱚᱸᱜᱟᱨᱮ ᱦᱩᱭᱩᱜᱼᱟ ᱚᱱᱟᱫᱚ ᱥᱟᱹᱨᱤ ᱥᱚᱦᱨᱟᱭ ᱥᱚᱦᱨᱟᱭ ᱫᱚ ᱥᱚᱦᱨᱟᱭ ᱫᱚ ᱡᱮᱢᱚᱱ ᱯᱟᱹᱦᱤᱞ ᱦᱟᱯᱲᱟᱢ ᱠᱚᱣᱟᱜ ᱞᱮᱠᱟᱛᱮ ᱱᱚᱣᱟᱫᱚ ᱥᱚᱦᱨᱟᱭ ᱵᱚᱸᱜᱟ ᱠᱚ ᱢᱮᱛᱟᱜ ᱠᱟᱱ ᱛᱟᱦᱮᱱᱟ ᱡᱮᱢᱚᱱ ᱱᱚᱣᱟᱠᱚ ᱱᱚᱣᱟᱠᱚ ᱫᱚᱦᱚ ᱫᱚ ᱞᱟᱠᱪᱟᱨ ᱫᱚ ᱡᱮᱢᱚᱱ ᱵᱚᱸᱜᱟᱼᱵᱩᱨᱩ ᱫᱷᱤᱨᱤ ᱵᱚᱸᱜᱟ ᱡᱮᱢᱚᱱ ᱵᱚᱱ ᱫᱮᱵᱟ ᱥᱮᱵᱟᱭᱮᱫ ᱠᱚᱣᱟ ᱩᱱᱠᱩ ᱞᱮᱠᱟᱜᱮ ᱡᱮᱢᱚᱱ ᱡᱮᱢᱚᱱ ᱵᱚᱠᱥ ᱠᱚᱫᱚ ᱵᱟᱝ ᱱᱚᱣᱟ ᱥᱚᱦᱨᱟᱭ ᱯᱚᱨᱚᱵᱽ ᱥᱮ ᱫᱟᱸᱥᱟᱭ ᱥᱮ ᱯᱷᱟᱹᱜᱩᱱ ᱥᱚᱦᱨᱟᱭ ᱠᱚᱨᱮ ᱫᱚ ᱵᱚᱠᱥᱚ ᱠᱚᱫᱚ ᱵᱟᱭ ᱫᱚᱨᱠᱟᱨᱚᱜ ᱠᱟᱱᱟ ᱡᱮᱢᱚᱱ ᱛᱩᱢᱫᱟᱜ ᱴᱟᱢᱟᱠ ᱯᱟᱹᱦᱤᱞ ᱨᱮᱱ ᱦᱟᱯᱲᱟᱢ ᱠᱚ ᱡᱮᱢᱚᱱ ᱠᱚ ᱩᱫᱩᱜ ᱟᱹᱜᱩ ᱟᱠᱟᱫ ᱵᱚᱱᱟ ᱦᱟᱨᱛᱟ ᱨᱮᱱᱟᱜ ᱛᱩᱢᱫᱟᱹᱜ ᱴᱟᱢᱟᱠ ᱚᱱᱠᱟᱜᱮ ᱡᱮᱢᱚᱱ ᱛᱩᱢᱫᱟᱜ ᱴᱟᱢᱟᱠ ᱨᱩ ᱠᱟᱛᱮᱫ ᱜᱮ ᱱᱚᱣᱟᱠᱚ ᱯᱚᱨᱚᱵᱽ ᱠᱚᱫᱚ ᱵᱚᱱ ᱢᱟᱱᱟᱣᱟ ᱵᱟᱛᱟᱣᱟ ᱢᱟ ᱢᱟ ᱡᱮᱢᱚᱱ ᱚᱱᱟ ᱞᱮᱠᱟᱛᱮ ᱚᱱᱟ ᱚᱱᱟ ᱯᱚᱨᱚᱵᱽ ᱫᱚ ᱟᱵᱚ ᱦᱟᱯᱲᱟᱢ ᱠᱚᱣᱟᱜ ᱩᱱᱠᱩ ᱠᱚᱜᱮ ᱠᱚ ᱫᱚᱦᱚ ᱟᱹᱜᱩ ᱟᱠᱟᱫᱼᱟ ᱡᱮᱢᱚᱱ ᱯᱟᱹᱦᱤᱞ ᱞᱮᱠᱟᱜᱮ ᱡᱮᱢᱚᱱ ᱚᱱᱟᱠᱚ ᱯᱚᱨᱚᱵᱽ ᱠᱚᱫᱚ ᱛᱟᱦᱮᱱ ᱵᱟᱠᱷᱨᱟᱜ ᱛᱟᱵᱚᱱ ᱢᱟ